ᱦᱮᱞᱳ ᱚᱠᱟ ᱠᱷᱚᱱ ᱵᱤᱱ ᱞᱟᱹᱭᱮᱫ ᱛᱟᱦᱮᱸᱫ ᱦᱮᱸ ᱟᱪᱪᱷᱟ ᱟᱪᱪᱷᱟ ᱪᱮᱫ ᱫᱚᱨᱠᱟᱨ ᱢᱟ ᱞᱟᱹᱭ ᱵᱤᱱ ᱦᱮᱸ ᱤᱧᱟᱹᱜ ᱧᱩᱛᱩᱢ ᱫᱚ ᱦᱟᱸᱜ ᱫᱩᱜᱟᱹᱭ ᱴᱩᱰᱩ ᱟᱹᱞᱤᱧ ᱫᱚ ᱢᱤᱫᱴᱟᱱ ᱞᱩᱜᱽᱲᱤᱡ ᱫᱚᱠᱟᱱ ᱰᱤᱞᱟᱨ ᱠᱟᱱᱟᱞᱤᱧ ᱦᱟᱸᱜ ᱦᱮᱸ ᱟᱹᱵᱤᱱ ᱪᱮᱫ ᱞᱮᱠᱟᱱᱟᱜ ᱵᱤᱱ ᱧᱟᱢ ᱠᱟᱱᱟ ᱡᱚᱛᱚ ᱞᱮᱠᱟᱱᱟᱜ ᱢᱮᱱᱟᱜᱼᱟ ᱦᱳᱭ ᱦᱮᱸ ᱦᱮᱸ ᱦᱳᱭ ᱡᱚᱛᱚ ᱞᱮᱠᱟᱱᱟᱜ ᱢᱮᱱᱟᱜᱼᱟ ᱟᱫᱚ ᱪᱮᱫ ᱞᱮᱠᱟ ᱥᱤᱝᱜᱮᱞ ᱯᱤᱥ ᱵᱤᱱ ᱤᱫᱤᱭᱟ ᱪᱮ ᱢᱤᱫ ᱫᱷᱟᱣ ᱛᱮ ᱞᱟᱹᱜᱤᱫ ᱵᱤᱱ ᱤᱫᱤᱭᱟ ᱚᱠᱟ ᱞᱮᱠᱟ ᱵᱤᱱ ᱤᱫᱤᱭᱟ ᱪᱮᱫ ᱞᱮᱠᱟ ᱦᱮᱸ ᱥᱮ ᱚ ᱦᱮᱸ ᱦᱮᱸ ᱦᱮᱸ ᱦᱩᱭᱩᱜᱼᱟ ᱧᱮᱞ ᱵᱤᱱ ᱟᱹᱵᱤᱱ ᱡᱩᱫᱤ ᱵᱤᱱ ᱤᱫᱤᱭᱟ ᱛᱮᱵᱤᱱ ᱤᱫᱤᱭᱟ ᱮᱱᱠᱷᱟᱱ ᱠᱤᱪᱷᱤ ᱰᱤᱥᱠᱟᱣᱩᱱᱴ ᱞᱤᱧ ᱮᱢᱟ ᱵᱤᱱᱟ ᱦᱮᱸ ᱠᱤᱪᱷᱩ ᱰᱤᱥᱠᱟᱣᱩᱱᱴ ᱠᱚᱞᱤᱧ ᱮᱢᱟ ᱵᱤᱱᱟ ᱟᱨ ᱟᱹᱵᱤᱱ ᱡᱩᱫᱤ ᱟᱨᱦᱚᱸ ᱱᱚᱝᱠᱟ ᱜᱮ ᱫᱚᱦᱲᱟ ᱵᱤᱱ ᱧᱟᱢ ᱟᱹᱞᱤᱧᱟ ᱮᱱᱠᱷᱟᱱ ᱟᱹᱞᱤᱧ ᱞᱮᱠᱟᱱ ᱠᱚᱢᱤᱥᱚᱱ ᱞᱮᱠᱟᱱ ᱠᱤᱪᱷᱩ ᱫᱚᱦᱚ ᱠᱟᱛᱮᱫ ᱟᱹᱞᱤᱧ ᱞᱤᱧ ᱮᱢ ᱫᱟᱲᱮ ᱵᱮᱱᱟ ᱠᱤᱱᱛᱩ ᱢᱟᱱᱮ ᱟᱹᱵᱤᱱ ᱢᱟᱱᱮ ᱟᱹᱞᱤᱧᱤᱡ ᱠᱟᱥᱴᱚᱢᱟᱨ ᱵᱮᱱ ᱦᱩᱭᱱᱟ ᱥᱮ ᱚᱱᱟ ᱦᱤᱥᱟᱹᱵᱽ ᱞᱤᱧ ᱮᱱᱠᱷᱟᱱ ᱚᱠᱟ ᱛᱤᱱᱟᱹᱜ ᱯᱤᱥ ᱵᱤᱱ ᱤᱫᱤᱭᱟ ᱪᱮᱫ ᱞᱮᱠᱟᱵᱤᱱ ᱤᱫᱤᱭᱟ ᱚᱱᱟᱫᱚ ᱟᱹᱞᱤᱧ ᱪᱮᱛᱟᱱ ᱨᱮ ᱰᱤᱯᱮᱱᱰᱟᱭ ᱚᱱᱟᱫᱚ ᱢᱟᱱᱮ ᱧᱮᱞ ᱵᱤᱱ ᱢᱤᱫᱴᱟᱱ ᱫᱚ ᱵᱮᱥᱟᱜ ᱦᱤᱡᱩᱜᱼᱟ ᱟᱨ ᱢᱤᱫᱴᱟᱱ ᱫᱚ ᱚᱱᱟ ᱠᱚᱣᱟᱞᱤᱴᱤ ᱜᱮ ᱠᱤᱪᱷᱤ ᱠᱷᱟᱨᱟᱯ ᱫᱷᱟᱨᱟ ᱦᱩᱭᱩᱜᱼᱟ ᱚᱱᱟ ᱠᱚᱢ ᱫᱷᱟᱨᱟ ᱟᱨ ᱠᱤᱪᱷᱩ ᱠᱚᱥᱴᱞᱤ ᱡᱤᱱᱤᱥ ᱱᱤᱛᱚᱜ ᱵᱮᱥ ᱠᱚᱣᱟᱞᱤᱴᱤ ᱵᱤᱱ ᱤᱫᱤ ᱞᱮᱠᱷᱟᱱ ᱵᱮᱥ ᱞᱮᱠᱟ ᱫᱟᱢ ᱦᱩᱭᱩᱜᱼᱟ ᱢᱤᱫᱴᱟᱱ ᱢᱮᱱᱟᱜᱼᱟ ᱫᱩᱭᱥᱚ ᱟᱨ ᱢᱤᱫᱴᱟᱱ ᱥᱟᱬᱮ ᱛᱤᱱᱥᱚ ᱯᱟᱸᱥᱥᱚ ᱦᱚᱸ ᱢᱮᱱᱟᱜᱼᱟ ᱟᱫᱚ ᱚᱠᱟ ᱞᱮᱠᱟᱱ ᱠᱚᱣᱟᱞᱤᱴᱤ ᱵᱤᱱ ᱤᱫᱤᱭᱟ ᱚᱱᱟ ᱦᱤᱥᱟᱹᱵᱽ ᱯᱷᱳᱱ ᱛᱮᱢᱟ ᱵᱟᱹᱵᱤᱱ ᱧᱮᱞᱟ ᱟᱫᱚ ᱱᱚᱰᱮ ᱫᱚᱠᱟᱱ ᱵᱮᱱ ᱦᱮᱡ ᱞᱮᱱᱟ ᱦᱟᱸᱜ ᱵᱤᱱ ᱧᱮᱞ ᱫᱟᱲᱮᱭᱟᱜᱼᱟ ᱦᱮᱸ ᱪᱮ ᱟᱫᱚ ᱵᱮᱥ ᱠᱚᱣᱟᱞᱤᱴᱤ ᱫᱷᱟᱨᱟ ᱠᱷᱟᱱ ᱫᱚ ᱵᱟᱹᱧ ᱢᱮᱱᱟ ᱚᱱᱟ ᱢᱟᱱᱮ ᱯᱮ ᱯᱷᱟᱭᱤᱵᱷ ᱯᱟᱨᱥᱮᱱᱴ ᱜᱟᱱ ᱰᱤᱥᱠᱟᱣᱩᱱᱴ ᱠᱟᱛᱮᱫ ᱞᱤᱧ ᱮᱢᱟ ᱵᱤᱱᱟ ᱦᱮᱸ ᱦᱮᱸ ᱟᱪᱪᱷᱟ ᱴᱷᱤᱠ ᱜᱮᱭᱟ ᱟᱹᱵᱤᱱ ᱡᱚᱛᱚ ᱠᱷᱮᱛᱨᱮ ᱨᱮ ᱡᱟᱦᱟᱸ ᱛᱤᱱᱟᱹᱜ ᱜᱟᱱ ᱵᱤᱱ ᱟᱹᱜᱩᱭᱟ ᱴᱳᱴᱟᱞ ᱞᱩᱜᱽᱲᱤᱡ ᱦᱩᱭᱩᱜ ᱠᱟᱱᱟ ᱟᱹᱵᱤᱱᱟᱜ ᱡᱩᱫᱤ ᱵᱮᱱ ᱤᱫᱤᱭᱟ ᱮᱱᱠᱷᱟᱱ ᱥᱚᱛᱚᱨᱴᱤ ᱵᱮᱱ ᱤᱫᱤᱭᱟ ᱦᱮᱸᱪᱮ ᱚᱱᱟ ᱵᱷᱤᱛᱨᱤ ᱨᱮ ᱛᱤᱱᱟᱹᱜ ᱢᱟᱱᱮ ᱡᱟᱦᱟᱸᱨᱮ ᱡᱟᱦᱟᱸ ᱞᱮᱠᱟ ᱢᱮᱱᱟᱜᱼᱟ ᱚᱱᱟ ᱦᱤᱥᱟᱹᱵᱽ ᱛᱮᱦᱚᱸ ᱯᱷᱟᱭᱤᱵᱷ ᱯᱟᱨᱥᱮᱱᱴ ᱰᱤᱥᱠᱟᱣᱩᱱᱴ ᱠᱟᱛᱮᱫ ᱞᱤᱧ ᱮᱢᱟ ᱵᱤᱱᱟ ᱦᱩᱭᱱᱟ ᱦᱮᱸ ᱴᱷᱤᱠ ᱜᱮᱭᱟ ᱵᱷᱮᱡᱟ ᱵᱷᱮᱡᱟ ᱟᱵᱮᱱᱟᱞᱤᱧ ᱟᱫᱚ ᱱᱚᱰᱮ ᱠᱟᱥᱴᱚᱢᱟᱨ ᱠᱚ ᱯᱮᱨᱮᱡ ᱠᱟᱱᱟ ᱦᱩᱭᱱᱟᱥᱮ ᱟᱨ ᱦᱤᱡᱩᱜ ᱵᱮᱱ ᱠᱟᱛᱷᱟᱜ ᱟᱵᱚᱱ ᱦᱟᱸᱜ ᱦᱮᱸ ᱫᱚᱦᱚᱭᱮᱜᱼᱟ ᱞᱤᱧ ᱯᱷᱳᱱ ᱛᱮᱫᱚ ᱤᱱᱠᱟᱹ ᱫᱷᱟᱨᱟ ᱜᱮᱵᱚᱱ ᱠᱟᱛᱷᱟᱜᱼᱟ ᱦᱳᱭ ᱥᱮ ᱦᱮᱸ ᱦᱮᱸ ᱢᱟ ᱢᱟ ᱡᱚᱦᱟᱨ ᱜᱮ ᱡᱚᱦᱟᱨ ᱜᱮ